ᱤᱧ ᱢᱤᱫᱴᱟᱝ ᱵᱳᱰᱤ ᱣᱟᱥ ᱤᱧ ᱦᱟᱛᱟᱣ ᱟᱠᱟᱫᱟ ᱦᱤᱢᱟᱞᱚᱭ ᱠᱳᱢᱯᱟᱱᱤ ᱨᱮᱱᱟᱜ ᱤᱭᱩᱴᱩᱵ ᱥᱮ ᱤᱭᱩᱴᱩᱵ ᱪᱮᱱᱮᱞ ᱨᱮ ᱥᱮ ᱦᱚᱲ ᱠᱚᱴᱷᱮᱱ ᱦᱚ ᱧ ᱟᱸᱡᱚᱢ ᱵᱟᱲᱟ ᱠᱟᱫᱟ ᱱᱚᱣᱟ ᱵᱳᱰᱤ ᱣᱟᱥ ᱵᱟᱝ ᱢᱟ ᱟᱹᱰᱤ ᱜᱮ ᱢᱚᱡᱽᱼᱟ ᱛᱚ ᱚᱱᱟ ᱠᱷᱟᱹᱛᱤᱨ ᱛᱮᱜᱮ ᱱᱚᱣᱟ ᱵᱳᱰᱤ ᱣᱟᱥ ᱤᱧ ᱦᱚ ᱧ ᱵᱮᱵᱚᱦᱟᱨᱮᱫᱟ ᱟᱨ ᱵᱮᱵᱚᱦᱟᱨ ᱠᱟᱛᱮ ᱤᱧ ᱧᱮᱞ ᱮᱫᱟ ᱥᱟᱹᱨᱤ ᱜᱮ ᱱᱚᱣᱟ ᱨᱮᱱᱟᱜ ᱠᱳᱱᱳ ᱨᱚᱠᱚᱢ ᱥᱟᱭᱤᱴ ᱮᱯᱷᱮᱠᱴ ᱵᱟᱹᱱᱩᱜᱼᱟ ᱡᱚᱛᱚ ᱩᱢᱮᱨ ᱨᱮᱱ ᱦᱚᱲ ᱜᱮᱢ ᱵᱮᱵᱚᱦᱟᱨ ᱫᱟᱲᱮᱭᱟᱜᱼᱟ ᱟᱨ ᱱᱚᱣᱟ ᱨᱮᱱᱟᱜ ᱡᱟᱦᱟᱸ ᱥᱚ ᱚᱱᱟ ᱥᱚᱦᱚᱸ ᱟᱹᱰᱤ ᱨᱚᱠᱚᱢᱟᱜ ᱛᱮᱜᱮᱢ ᱧᱟᱢᱟ ᱡᱮᱢᱚᱱ ᱤᱧ ᱫᱚ ᱡᱟᱥᱢᱤᱱ ᱯᱷᱮᱞᱮᱵᱟᱨᱤᱧ ᱦᱟᱛᱟᱣ ᱟᱠᱟᱫᱟ ᱛᱚ ᱱᱚᱣᱟ ᱦᱚᱸ ᱟᱹᱰᱤ ᱢᱚᱡᱽ ᱜᱮᱭᱟ ᱟᱨ ᱟᱹᱰᱤ ᱜᱮ ᱵᱷᱟᱜᱮᱭᱟ ᱛᱚ ᱞᱟᱹᱭᱟ ᱡᱮ ᱱᱚᱣᱟ ᱵᱳᱰᱤ ᱣᱟᱥ ᱵᱮᱵᱚᱦᱟᱨ ᱛᱟᱵᱚᱱ ᱯᱮ ᱟᱨ ᱵᱮᱵᱚᱦᱟᱨ ᱠᱟᱛᱮ ᱧᱮᱞ ᱯᱮ ᱡᱮ ᱪᱮᱫ ᱞᱮᱠᱟ ᱯᱮ ᱵᱩᱡᱷᱟᱹᱣ ᱮᱫᱟ